ᱪᱩᱨᱤ ᱢᱟᱞᱟ ᱦᱚᱨᱚᱜ ᱫᱚ ᱟᱹᱰᱤ ᱜᱮ ᱵᱟᱝ ᱵᱷᱟᱹᱜᱤᱭᱟ ᱡᱟᱦᱟᱸ ᱟᱢ ᱪᱟᱞᱟᱣ ᱠᱟᱱᱟᱢ ᱪᱩᱨᱤ ᱢᱟᱞᱟ ᱦᱚᱨᱚᱜ ᱠᱟᱛᱮᱫ ᱥᱟᱡᱟᱣ ᱥᱟᱯᱲᱟᱣ ᱠᱟᱛᱮᱫ ᱮᱱᱮᱡ ᱥᱮᱨᱮᱧᱮᱢ ᱪᱟᱞᱟᱣ ᱠᱟᱱᱟ ᱚᱸᱰᱮ ᱦᱚᱸ ᱢᱟᱱᱮ ᱥᱟᱵ ᱥᱟᱵᱛᱮ ᱮᱱᱮᱡ ᱮᱱᱮᱡ ᱛᱮ ᱨᱟᱹᱯᱩᱫᱚᱜᱼᱟ ᱟᱨ ᱨᱟᱹᱯᱩᱫ ᱞᱮᱱ ᱠᱷᱟᱱ ᱦᱚᱲᱟᱜ ᱡᱟᱸᱜᱟ ᱠᱚᱨᱮ ᱵᱟᱡᱟᱜᱼᱟ ᱠᱚ ᱟᱨ ᱡᱟᱦᱟᱸ ᱢᱮᱞᱟ ᱵᱟᱡᱟᱨᱮᱢ ᱪᱟᱞᱟᱜᱼᱟ ᱚᱸᱰᱮ ᱦᱚᱸ ᱢᱟᱱᱮ ᱵᱷᱤᱲᱛᱮ ᱨᱮᱫ ᱵᱷᱤᱲ ᱞᱮᱠᱟᱱᱟᱜ ᱛᱮ ᱢᱟᱱᱮ ᱨᱮᱫ ᱛᱮᱯᱮᱫ ᱟᱨᱠᱤ ᱚᱱᱟ ᱠᱟᱛᱷᱟ ᱨᱮᱱᱟᱜ ᱛᱮ ᱦᱚᱲ ᱠᱚᱠᱚ ᱞᱟᱹᱲᱦᱟᱹᱭ ᱞᱮᱱ ᱠᱷᱟᱱ ᱟᱨᱠᱤ ᱯᱟᱞᱟᱼᱯᱟᱹᱞᱤ ᱦᱩᱭᱩᱜᱼᱟ ᱩᱱ ᱥᱚᱢᱚᱭ ᱨᱟᱹᱯᱩᱫᱚᱜᱼᱟ ᱨᱟᱹᱯᱩᱫ ᱠᱟᱛᱮᱫ ᱦᱚᱸ ᱦᱚᱲ ᱠᱚᱠᱚ ᱵᱟᱡᱟᱜᱼᱟ ᱥᱮ ᱜᱟᱹᱰᱤ ᱨᱮᱢ ᱫᱮᱡᱚᱜᱼᱟ ᱚᱸᱰᱮ ᱦᱚᱸ ᱨᱟᱹᱯᱩᱫᱚᱜᱼᱟ ᱚᱸᱰᱮ ᱦᱚᱸ ᱦᱚᱲ ᱠᱚᱠᱚ ᱵᱟᱡᱟᱜᱼᱟ ᱟᱨ ᱯᱟᱜᱽᱨᱟᱢ ᱦᱚᱨᱚᱜᱽ ᱨᱮᱦᱚᱸ ᱢᱟᱱᱮ ᱚᱱᱟ ᱯᱟᱜᱽᱨᱟ ᱦᱚᱸ ᱦᱚᱭᱛᱳᱭ ᱚᱨᱠᱮᱫ ᱢᱮᱭᱟ ᱨᱟᱪᱟᱜ ᱠᱮᱫ ᱢᱮᱭᱟᱭ ᱚᱱᱟ ᱞᱩᱛᱩᱨ ᱜᱮ ᱥᱤᱲᱟᱹᱭᱮᱱ ᱛᱟᱢᱟ ᱢᱟᱭᱟᱢ ᱠᱚ ᱩᱰᱩᱠᱮᱱ ᱛᱟᱢᱟ ᱛᱟᱯᱚᱨᱮ ᱢᱟᱞᱟᱢ ᱦᱚᱨᱚᱜ ᱠᱟᱫᱟ ᱚᱱᱟ ᱢᱟᱞᱟ ᱥᱟᱵ ᱠᱟᱛᱮᱫ ᱦᱚᱸᱭ ᱚᱨ ᱢᱮᱭᱟ ᱚᱨ ᱠᱚᱰᱨᱚᱡᱚᱜᱼᱟᱢ ᱟᱨᱯᱚᱨᱮ ᱟᱢᱟᱜ ᱜᱮ ᱠᱷᱩᱛᱤ ᱦᱩᱭᱩᱜᱼᱟ ᱢᱟᱱᱮ ᱮᱠᱟᱞ ᱛᱮᱜᱮ ᱪᱩᱨᱤ ᱯᱟᱜᱽᱨᱟ ᱢᱟᱞᱟ ᱦᱚᱨᱚᱜ ᱫᱚ ᱟᱹᱰᱤ ᱜᱮ ᱵᱟᱝ ᱵᱷᱟᱹᱜᱤᱭᱟ ᱡᱟᱦᱟᱸᱥᱮᱫ ᱵᱟᱯᱞᱟ ᱚᱲᱟᱜ ᱮᱢ ᱪᱟᱞᱟᱜ ᱜᱮᱭᱟ ᱪᱟᱞᱟᱜ ᱦᱚᱨᱚᱜᱮᱫ ᱜᱮᱭᱟ ᱵᱚᱱ ᱦᱚᱨᱚᱜ ᱵᱟᱲᱟ ᱠᱟᱛᱮᱫ ᱦᱚᱸ ᱪᱟᱞᱟᱜ ᱠᱟᱱᱟᱢ ᱟᱹᱰᱤ ᱥᱚᱱᱛᱚᱨ ᱨᱮᱢ ᱛᱟᱦᱮᱱᱚᱜ ᱠᱟᱱᱟᱢ ᱡᱮᱱᱚ ᱟᱢ ᱵᱟᱠᱚ ᱵᱟᱡᱟᱣ ᱢᱮ ᱠᱤᱱᱛᱩ ᱮᱱ ᱛᱮᱦᱚᱸ ᱵᱟᱝᱜᱮ ᱵᱷᱟᱹᱜᱤ ᱠᱟᱱᱟ ᱢᱟᱞᱟ ᱯᱟᱜᱽᱨᱟ ᱦᱚᱨᱚᱜ ᱫᱚ ᱚᱱᱟ ᱠᱟᱛᱷᱟ ᱨᱮᱱᱟᱜ ᱛᱚ ᱤᱧ ᱫᱚ ᱮᱠᱮᱱ ᱦᱚᱴᱚᱜ ᱜᱮ ᱟᱨᱠᱤ ᱮᱠᱮᱱ ᱦᱚᱴᱚᱜ ᱜᱮ ᱛᱤ ᱠᱚᱨᱮ ᱦᱚᱸ ᱵᱟᱹᱧ ᱦᱚᱨᱚᱜᱟ ᱮᱠᱫᱚᱢ ᱟᱹᱰᱤ ᱜᱮ ᱵᱟᱝ ᱵᱷᱟᱹᱜᱤ ᱠᱟᱱᱟ ᱮᱠᱫᱚᱢ